ᱞᱟᱜᱟᱱ ᱠᱟᱹᱨᱤ ᱫᱚ ᱱᱚᱣᱟ ᱴᱚᱴᱷᱟ ᱨᱮ ᱢᱤᱫ ᱵᱤᱜᱽᱜᱟᱱᱤᱠ ᱠᱟᱹᱢᱤ ᱞᱮᱠᱟᱛᱮ ᱠᱟᱹᱢᱤ ᱠᱟᱱᱟ ᱡᱟᱦᱟᱸ ᱞᱮᱠᱟ ᱱᱚᱣᱟ ᱫᱚ ᱱᱚᱣᱟ ᱴᱚᱴᱷᱟ ᱨᱮ ᱠᱚᱢᱯᱩᱴᱟᱨ ᱦᱮᱡ ᱮᱱᱛᱮ ᱟᱹᱰᱤ ᱟᱭᱢᱟ ᱠᱟᱹᱢᱤ ᱠᱚ ᱚᱱᱟ ᱠᱚᱯᱩᱴᱟᱨ ᱛᱮ ᱠᱟᱹᱢᱤ ᱠᱟᱱᱟ ᱚᱱᱟ ᱯᱚᱨᱮ

ᱵᱟᱥ ᱴᱨᱮᱹᱱ ᱩᱰᱟᱹᱜ ᱜᱟᱹᱰᱤ ᱠᱚ ᱱᱚᱣᱟ ᱴᱮᱠᱱᱳᱞᱚᱡᱤ ᱨᱮ ᱦᱮᱡ ᱟᱠᱟᱱᱟ ᱚᱱᱟᱛᱮ ᱟᱭᱢᱟ ᱞᱮᱠᱟᱱ ᱠᱟᱹᱢᱤ ᱠᱚ ᱞᱚᱜᱚᱱ ᱠᱷᱚᱱ ᱞᱚᱜᱚᱱ ᱛᱮ ᱠᱟᱹᱢᱤ ᱯᱩᱨᱟᱹᱜ ᱠᱟᱱᱟ ᱚᱱᱠᱟ ᱜᱮ ᱟᱹᱰᱤ ᱨᱚᱠᱚᱢ ᱱᱤᱛᱚᱜ ᱫᱤᱥᱚᱢ ᱛᱟᱞᱟ ᱨᱮ ᱢᱤᱫ ᱵᱚᱱᱚᱫᱚᱞ ᱨᱮᱭᱟᱜ ᱠᱟᱹᱢᱤ ᱦᱚᱨᱟ ᱪᱟᱞᱟᱣ ᱟᱠᱟᱱᱟ ᱚᱱᱠᱟ ᱞᱮᱠᱟᱛᱮ ᱵᱚᱱᱚᱫᱚᱞ ᱫᱚ ᱦᱩᱭᱩᱜ ᱠᱟᱱ ᱜᱮᱭᱟ ᱢᱮᱱᱠᱷᱟᱱ ᱟᱵᱚ ᱦᱚᱲ ᱠᱚ ᱛᱟᱞᱟᱨᱮ ᱱᱚᱣᱟ ᱫᱚ ᱱᱤᱛ ᱡᱟᱦᱟᱸ ᱨᱮ ᱢᱤᱫ ᱦᱚᱲᱮ ᱠᱟᱹᱢᱤ ᱠᱟᱱᱟ ᱚᱸᱰᱮ ᱢᱤᱫ ᱥᱟᱭ ᱦᱚᱲᱟᱜ ᱠᱟᱹᱢᱤ ᱢᱤᱫ ᱦᱚᱲᱟᱜ ᱛᱮ ᱢᱤᱫ ᱦᱚᱲ ᱛᱮᱜᱮ ᱠᱟᱹᱢᱤ ᱯᱩᱨᱟᱹᱣᱮᱫᱟ ᱚᱱᱟᱛᱮ ᱦᱚᱲ ᱠᱚ ᱵᱤᱵᱟᱹᱫᱚᱜ ᱠᱟᱱᱟ ᱡᱟᱦᱟᱸ ᱞᱮᱠᱟ ᱦᱟᱥᱟ ᱞᱟ ᱜᱟᱹᱰᱤ ᱡᱮᱹᱥᱤᱵᱤ ᱚᱱᱟ ᱡᱟᱭᱜᱟ ᱨᱮ ᱟᱨ ᱞᱟᱜ ᱠᱟᱱ ᱠᱷᱟᱱ ᱚᱸᱰᱮ ᱢᱤᱫ ᱟᱛᱳ ᱦᱚᱲ ᱨᱮᱭᱟᱜ ᱢᱤᱫ ᱟᱛᱳ ᱦᱚᱲ ᱠᱚ ᱠᱟᱹᱢᱤᱭᱟ ᱚᱱᱟ ᱠᱟᱹᱢᱤ ᱜᱮ ᱩᱱᱤ ᱫᱚ ᱢᱤᱫ ᱦᱚᱲ ᱛᱮ ᱠᱟᱹᱢᱤ ᱯᱩᱨᱟᱹᱣᱮᱫᱟ ᱚᱱᱟᱛᱮ ᱦᱚᱲ ᱠᱚ ᱛᱟᱞᱟᱨᱮ ᱢᱤᱫ ᱵᱤᱵᱟᱹᱫ ᱦᱚᱸ ᱯᱟᱥᱱᱟᱜ ᱠᱟᱱᱟ ᱚᱱᱠᱟᱜᱮ ᱦᱳᱲᱳ ᱫᱟᱞ ᱢᱮ ᱥᱤᱱ ᱪᱮ ᱦᱳᱲᱳ ᱤᱨᱚᱜ ᱢᱮᱹᱥᱤᱱ ᱡᱟᱦᱟᱸ ᱨᱮ ᱦᱚᱲ ᱟᱹᱪᱩ ᱠᱟᱛᱮ ᱠᱚ ᱠᱟᱹᱢᱤ ᱠᱟᱱᱟ ᱟᱨ ᱚᱱᱟ ᱛᱮᱠᱚ ᱡᱚᱢ ᱟᱹᱥᱩᱞᱚᱜ ᱠᱟᱱᱟ ᱢᱮᱱᱠᱷᱟᱱ ᱚᱱᱟ ᱦᱳᱲᱳ ᱫᱟᱞ ᱪᱮ ᱦᱳᱲᱳ ᱤᱨᱚᱜ ᱢᱮᱹᱥᱤᱱ ᱢᱤᱫ ᱦᱚᱲ ᱛᱮᱜᱮ ᱠᱟᱹᱢᱤ ᱠᱟᱛᱮ ᱚᱱᱟᱭ ᱠᱟᱹᱢᱤ ᱯᱩᱨᱟᱹᱣ ᱠᱟᱜ ᱠᱟᱱᱟ ᱚᱱᱟᱛᱮ ᱦᱚᱲᱟᱜ ᱡᱚᱢᱟᱜ ᱟᱨᱡᱟᱣ ᱞᱟᱹᱜᱤᱫ ᱡᱟᱭᱜᱟ ᱠᱷᱟᱴᱚᱜ ᱠᱟᱱᱟ ᱚᱱᱟᱛᱮ ᱱᱤᱛᱚᱜ ᱫᱚ ᱵᱤᱵᱟᱹᱫ ᱫᱚ ᱯᱟᱥᱱᱟᱣᱚᱜ ᱠᱟᱱᱟ